ᱩᱛᱛᱚᱨ ᱫᱤᱱᱟᱡᱽᱯᱩᱨ ᱡᱮᱞᱟᱨᱮ ᱟᱹᱰᱤᱜᱟᱱ ᱜᱮ ᱵᱷᱟᱹᱞᱟᱹᱭ ᱜᱟᱶᱛᱟ ᱢᱮᱱᱟᱜᱼᱟ ᱡᱮᱞᱮᱠᱟ ᱟᱹᱫᱤᱵᱟᱹᱥᱤ ᱥᱟᱶᱛᱟ ᱥᱮᱪᱮᱫ ᱞᱟᱠᱪᱟᱨ ᱥᱮᱢᱞᱮᱫ ᱡᱟᱦᱟᱸ ᱦᱚᱛᱮᱼᱛᱮᱫᱚ ᱯᱨᱟᱭᱢᱟᱨᱤ ᱢᱟᱫᱽᱫᱷᱚᱢᱤᱠ ᱩᱪᱪᱚᱼᱢᱟᱫᱽᱫᱷᱚᱢᱤᱠ ᱦᱟᱹᱵᱤᱡ ᱥᱟᱱᱛᱟᱲᱤ ᱢᱟᱫᱽᱫᱷᱚᱢᱛᱮ ᱚᱞᱚᱜ ᱯᱟᱲᱦᱟᱜ ᱨᱮᱭᱟᱜ ᱫᱟᱣᱠᱚ ᱧᱟᱢᱮᱫ ᱠᱟᱱᱟ ᱚᱱᱟ ᱥᱟᱶᱛᱮ ᱵᱷᱟᱨᱚᱛ ᱡᱟᱠᱟᱛ ᱚᱱᱚᱞᱤᱭᱟᱹ ᱜᱟᱶᱛᱟ ᱡᱟᱦᱟᱸ ᱦᱚᱛᱮᱛᱮ ᱩᱛᱛᱚᱨ ᱫᱤᱱᱟᱡᱽᱯᱩᱨ ᱡᱮᱞᱟᱨᱮᱱ ᱟᱹᱰᱤ ᱩᱛᱟᱹᱨ ᱚᱱᱚᱞᱤᱭᱟᱹᱠᱚ ᱥᱟᱱᱛᱟᱲᱤ ᱯᱟᱹᱨᱥᱤᱛᱮ ᱚᱞᱚᱜ ᱯᱟᱲᱦᱟᱜ ᱚᱞᱚᱜ ᱯᱟᱲᱦᱟᱜ ᱥᱟᱶᱛᱮ ᱥᱟᱶᱦᱮᱫᱽ ᱪᱚᱨᱪᱟ ᱨᱮᱭᱟᱜᱠᱚ ᱠᱩᱨᱩᱢᱩᱴᱩᱭᱮᱫ ᱠᱟᱱᱟ ᱱᱤᱭᱟᱹ ᱜᱟᱶᱛᱟ ᱦᱚᱛᱮ ᱛᱮᱜᱮ ᱠᱚᱞᱮᱡᱽ ᱥᱮ ᱤᱭᱩᱱᱤᱵᱷᱟᱨᱥᱤᱴᱤ ᱨᱮᱦᱚᱸ ᱥᱟᱱᱛᱟᱲᱤ ᱢᱟᱫᱽᱫᱷᱚᱢᱛᱮ ᱚᱞᱚᱜ ᱯᱟᱲᱦᱟᱜ ᱦᱩᱭᱩᱜ ᱢᱟ ᱱᱚᱣᱟ ᱨᱮᱭᱟᱜ ᱠᱩᱨᱩᱢᱩᱴᱩᱠᱚ ᱪᱷᱩᱴᱟᱹᱣ ᱠᱟᱱᱟ ᱚᱱᱟ ᱥᱟᱶᱛᱮ ᱵᱷᱟᱨᱚᱛ ᱡᱟᱠᱟᱛ ᱢᱟᱺᱡᱷᱤ ᱯᱟᱨᱜᱟᱱᱟ ᱢᱚᱦᱚᱞ ᱟᱛᱳ ᱟᱛᱳ ᱢᱟᱺᱡᱷᱤᱼᱢᱟᱯᱟᱡᱷᱤ ᱠᱚ ᱛᱚᱞ ᱩᱨᱤᱡᱠᱚ ᱨᱮᱭᱟᱜ ᱠᱚ ᱠᱟᱹᱢᱤ ᱠᱟᱱᱟ ᱯᱚᱥᱪᱤᱢᱵᱚᱝᱜᱚ ᱟᱹᱫᱤᱵᱟᱹᱥᱤ ᱠᱚᱞᱞᱟᱱ ᱥᱚᱢᱤᱛᱤ ᱯᱷᱮᱠ ᱮᱥᱴᱤ ᱮᱱᱫᱚ ᱚᱵᱳᱭᱫᱷᱚ ᱟᱹᱫᱤᱵᱟᱹᱥᱤ ᱴᱮᱠᱟᱣ ᱫᱟᱨᱟᱢᱨᱮ ᱪᱷᱩᱴᱟᱹᱣ ᱢᱮᱱᱟᱜ ᱠᱚᱣᱟ ᱩᱛᱛᱚᱨ ᱫᱤᱱᱟᱡᱽᱯᱩᱨ ᱡᱮᱞᱟᱨᱮ ᱟᱹᱰᱤ ᱟᱭᱢᱟ ᱡᱩᱢᱤᱼᱡᱚᱢᱟ ᱦᱚᱲᱟᱜ ᱮᱴᱟᱜ ᱡᱟᱹᱛᱤᱠᱚ ᱫᱚᱠᱷᱚᱞᱮᱫ ᱠᱟᱱᱟ ᱱᱚᱣᱟ ᱴᱮᱠᱟᱣ ᱫᱟᱨᱟᱢ ᱞᱟᱹᱜᱤᱫ ᱪᱷᱩᱴᱟᱹᱣ ᱢᱮᱱᱟᱜ ᱠᱚᱣᱟ ᱡᱩᱢᱤ ᱨᱚᱠᱠᱷᱟ ᱠᱚᱢᱤᱴᱤ ᱚᱱᱠᱟᱜᱮ ᱟᱨᱦᱚᱸ ᱱᱚᱰᱮ ᱵᱷᱟᱹᱞᱟᱹᱭ ᱠᱟᱹᱢᱤ ᱞᱮᱠᱟᱛᱮ ᱠᱩᱱᱩᱨᱥ ᱟᱹᱫᱤᱵᱟᱹᱥᱤ ᱦᱳᱥᱴᱮᱞ ᱡᱟᱦᱟᱸᱫᱚ ᱵᱷᱟᱨᱚᱛ ᱥᱮᱵᱟᱥᱨᱚᱢ ᱥᱚᱝᱜᱷᱚ ᱦᱚᱛᱮᱛᱮ ᱪᱟᱞᱟᱜᱼᱟ ᱚᱸᱰᱮ ᱟᱹᱰᱤ ᱩᱛᱟᱹᱨ ᱥᱟᱱᱛᱟᱲ ᱜᱤᱫᱽᱨᱟᱹ ᱛᱟᱦᱮᱸ ᱠᱟᱛᱮᱫ ᱡᱚᱢᱼᱧᱩ ᱛᱟᱞᱟᱛᱮ ᱚᱞᱚᱜ ᱯᱟᱲᱦᱟᱜ ᱨᱮᱭᱟᱜ ᱫᱟᱣᱠᱚ ᱧᱟᱢᱟ ᱨᱟᱭᱜᱚᱸᱡᱽ ᱨᱮᱭᱟᱜ ᱠᱚᱨᱱᱚ ᱡᱳᱲᱟᱨᱮ ᱛᱤᱼᱡᱟᱸᱜᱟ ᱵᱟᱝ ᱯᱩᱨᱟᱹᱣ ᱟᱠᱟᱱ ᱱᱚᱝᱠᱟᱱ ᱟᱹᱰᱤᱜᱟᱱ ᱜᱤᱫᱽᱨᱟᱹ ᱚᱸᱰᱮ ᱛᱟᱦᱮᱸ ᱠᱟᱛᱮᱫ ᱚᱞᱚᱜ ᱯᱟᱲᱦᱟᱜ ᱥᱟᱶᱛᱮ ᱱᱟᱱᱟᱼᱦᱩᱱᱟᱹᱨ ᱮᱠᱴᱤᱵᱷᱤᱴᱤᱥ ᱥᱮ ᱠᱟᱹᱢᱤ ᱨᱮᱭᱟᱜ ᱫᱟᱣᱠᱚ ᱧᱟᱢᱮᱫ ᱠᱟᱱᱟ ᱡᱮᱞᱮᱠᱟ ᱱᱟᱴᱚᱠ ᱠᱚ ᱟᱹᱰᱤ ᱢᱚᱡᱽᱠᱚ ᱠᱚᱨᱟᱣᱟ ᱚᱱᱠᱟᱜᱮ ᱩᱛᱛᱚᱨ ᱫᱤᱱᱟᱡᱽᱯᱩᱨ ᱡᱮᱞᱟᱨᱮ ᱧᱮᱞᱡᱚᱝ ᱞᱮᱠᱟᱱ ᱢᱤᱫ ᱡᱟᱦᱟᱸ ᱠᱩᱞᱤᱠ ᱠᱚ ᱢᱮᱛᱟᱜ ᱠᱟᱱᱟ ᱚᱸᱰᱮ ᱨᱮᱭᱟᱲ ᱨᱟᱵᱟᱝᱫᱤᱱ ᱟᱹᱰᱤ ᱩᱛᱟᱹᱨ ᱱᱟᱭ ᱱᱟᱯᱟᱭ ᱪᱮᱬᱮᱠᱚ ᱚᱸᱰᱮᱠᱚ ᱦᱤᱡᱩᱜᱼᱟ ᱛᱟᱦᱮᱱᱟᱠᱚ ᱱᱚᱝᱠᱟᱱᱟᱜ ᱟᱹᱰᱤ ᱩᱛᱟᱹᱨᱜᱮ ᱱᱚᱣᱟ ᱩᱛᱛᱚᱨ ᱫᱤᱱᱟᱡᱽᱯᱩᱨ ᱡᱮᱞᱟᱨᱮ ᱧᱮᱞᱡᱚᱝ ᱥᱮ ᱵᱤᱥᱚᱭ ᱢᱮᱱᱟᱜᱼᱟ